ᱦᱮᱞᱳ ᱦᱮᱸ ᱚᱠᱟ ᱠᱷᱚᱱ ᱚ ᱦᱚᱸ ᱦᱮᱸᱛᱚ ᱞᱟᱹᱭᱵᱤᱱ ᱚ ᱦᱚᱸ ᱟᱫᱚ ᱪᱮᱫ ᱚᱲᱟᱜ ᱠᱟᱱᱟ ᱦᱟᱸᱜ ᱵᱤᱞᱰᱤᱝ ᱚᱲᱟᱜ ᱥᱮ ᱦᱟᱥᱟ ᱚᱲᱟᱜ ᱠᱟᱱᱟ ᱦᱟᱸᱜ ᱚ ᱦᱚᱸ ᱟᱫᱚ ᱯᱳᱥᱛᱚᱨ ᱢᱚᱛᱚ ᱦᱟᱸᱜ ᱞᱤᱧ ᱧᱟᱢᱮᱫ ᱜᱮᱭᱟ ᱟᱫᱚ ᱳᱭᱮᱨᱤᱝ ᱞᱟᱹᱜᱤᱫ ᱢᱟᱛᱚ ᱟᱹᱰᱤ ᱠᱤᱪᱷᱩ ᱥᱟᱢᱟᱱ ᱠᱤᱨᱤᱧ ᱦᱩᱭᱩᱜᱼᱟ ᱟᱫᱚ ᱤᱱᱟᱹ ᱠᱚ ᱦᱟᱸᱜ ᱠᱤᱨᱤᱧ ᱠᱟᱫᱟ ᱵᱤᱱ ᱥᱮ ᱵᱟᱝᱜᱮ ᱚ ᱦᱚᱸ ᱟᱫᱚ ᱛᱤᱱᱟᱹᱜ ᱰᱷᱮᱨ ᱨᱩᱢ ᱢᱮᱱᱟᱜᱼᱟ ᱦᱟᱸᱜ ᱟᱫᱚ ᱠᱷᱟᱱ ᱤᱱᱟᱹ ᱦᱤᱥᱟᱹᱵ ᱛᱮᱜᱮ ᱦᱟᱛᱟᱣ ᱦᱩᱭᱩᱜᱼᱟ ᱯᱩᱱᱭᱟᱹ ᱨᱩᱢ ᱨᱮ ᱯᱩᱱᱭᱟᱹ ᱵᱳᱨᱰ ᱨᱮ ᱦᱟᱛᱟᱣ ᱦᱩᱭᱩᱜᱼᱟ ᱦᱟᱸᱜ ᱟᱨ ᱛᱟᱨ ᱠᱚ ᱰᱷᱮᱨ ᱫᱷᱟᱨᱟ ᱦᱟᱛᱟᱣ ᱦᱩᱭᱩᱜᱼᱟ ᱤᱱᱟᱹ ᱯᱚᱨᱮ ᱟᱨᱚ ᱯᱟᱹᱭᱤᱯ ᱰᱷᱮᱨ ᱫᱷᱟᱨᱟ ᱦᱟᱛᱟᱣ ᱦᱩᱭᱩᱜᱼᱟ ᱟᱫᱚ ᱚᱠᱟ ᱞᱮᱠᱟᱱᱟᱜ ᱯᱟᱹᱭᱤᱯ ᱵᱤᱱ ᱞᱟᱜᱟᱣᱟ ᱜᱳᱞ ᱵᱟᱞᱟ ᱵᱤᱱ ᱞᱟᱜᱟᱣᱟ ᱥᱮ ᱯᱳᱱ ᱠᱚᱱᱟᱜ ᱯᱟᱹᱭᱤᱯ ᱧᱟᱢᱚᱜᱼᱟ ᱦᱮᱸ ᱦᱮᱸ ᱟᱫᱚ ᱠᱷᱚᱨᱪᱟ ᱢᱟᱛᱚ ᱦᱟᱸᱜ ᱟᱹᱞᱤᱧ ᱢᱟᱛᱚ ᱞᱤᱧ ᱦᱟᱛᱟᱣ ᱜᱮᱭᱟ ᱤᱱᱠᱟᱹ ᱢᱤᱫ ᱫᱤᱱ ᱨᱮᱜᱮ ᱯᱟᱸᱥᱥᱳ ᱠᱟᱛᱮᱫ ᱦᱟᱸᱜ ᱟᱫᱚ ᱤᱱᱟᱹ ᱫᱚ ᱟᱹᱞᱤᱧᱟᱜ ᱜᱮ ᱦᱟᱹᱡᱽᱨᱤ ᱠᱟᱱᱟ ᱦᱟᱸᱜ ᱟᱫᱚ ᱥᱟᱢᱟᱱ ᱠᱤᱨᱤᱧ ᱫᱚ ᱦᱟᱸᱜ ᱟᱹᱵᱤᱱᱜᱮ ᱦᱟᱸᱜ ᱠᱤᱨᱤᱧ ᱦᱩᱭᱩᱜᱼᱟ ᱦᱟᱸᱜ ᱟᱫᱚ ᱥᱟᱢᱟᱱ ᱤᱱᱟᱹ ᱧᱮᱞ ᱦᱩᱭᱩᱜᱼᱟ ᱦᱟᱸᱜ ᱦᱤᱥᱟᱹᱵ ᱦᱩᱭᱩᱜᱼᱟ ᱚᱠᱟ ᱞᱮᱠᱟ ᱛᱤᱱᱟᱹᱜ ᱥᱮᱬᱟ ᱥᱮᱬᱟ ᱨᱩᱢ ᱠᱟᱱᱟ ᱦᱟᱸᱜ ᱤᱱᱟᱹ ᱦᱤᱥᱟᱹᱵ ᱛᱮ ᱯᱟᱹᱭᱤᱯ ᱟᱨᱠᱚ ᱠᱤᱨᱤᱧ ᱦᱩᱭᱩᱜᱼᱟ ᱟᱨ ᱯᱳᱱᱭᱟ ᱚᱲᱟᱜ ᱨᱮ ᱯᱳᱱᱭᱟ ᱵᱳᱨᱰ ᱠᱤᱨᱤᱧ ᱦᱩᱭᱩᱜ ᱜᱮᱭᱟ ᱦᱟᱸᱜ ᱤᱱᱟᱹ ᱯᱚᱨᱮ ᱢᱮᱱ ᱪᱮᱧᱡᱟᱨ ᱢᱤᱫᱴᱮᱱ ᱠᱤᱨᱤᱧ ᱦᱩᱭᱩᱜᱼᱟ ᱦᱟᱸᱜ ᱤᱱᱟᱹ ᱯᱚᱨᱮ ᱛᱟᱨ ᱤᱱᱠᱟᱹ ᱦᱩᱭᱩᱜ ᱜᱮᱭᱟ ᱦᱟᱸᱜ ᱟᱹᱰᱤ ᱨᱚᱠᱚᱢᱟᱜ ᱯᱮ ᱨᱚᱠᱚᱢᱟᱜ ᱜᱟᱱ ᱛᱟᱨ ᱠᱤᱨᱤᱧ ᱦᱩᱭᱩᱜᱼᱟ ᱦᱟᱸᱜ ᱮᱱᱠᱷᱟᱱ ᱜᱮ ᱦᱩᱭᱩᱜᱼᱟ ᱦᱳᱭ ᱞᱟᱭᱤᱴ ᱠᱚ ᱤᱱᱟᱹ ᱠᱚ ᱦᱟᱸᱜ ᱠᱤᱨᱤᱧ ᱦᱩᱭᱩᱜ ᱜᱮᱭᱟ ᱦᱟᱸᱜ ᱰᱩᱢ ᱠᱚ ᱵᱟᱞᱵ ᱠᱚ ᱟᱫᱚ ᱦᱚᱭᱛᱳ ᱴᱷᱤᱠ ᱜᱮᱭᱟ ᱤᱱᱟᱹ ᱦᱚᱸ ᱠᱤᱨᱤᱧ ᱞᱮᱠᱟᱱ ᱤᱱᱟᱹ ᱦᱚᱸ ᱠᱤᱨᱤᱧ ᱞᱮᱠᱷᱟᱱ ᱫᱚ ᱜᱟᱱᱚᱜᱼᱟ ᱤᱱᱟᱹ ᱫᱚ ᱟᱫᱚ ᱥᱟᱢᱟᱱ ᱮᱸᱰᱮᱠᱷᱟᱱ ᱛᱤᱥ ᱠᱤᱨᱤᱧ ᱦᱩᱭᱩᱜ ᱠᱟᱱᱟ ᱦᱟᱸᱜ ᱡᱩᱫᱤ ᱥᱟᱢᱟᱱ ᱜᱟᱯᱟ ᱥᱮᱫ ᱠᱤᱨᱤᱧ ᱟᱹᱧ ᱦᱩᱭᱩᱜᱼᱟ ᱮᱱᱠᱷᱟᱱ ᱫᱚᱭ ᱤᱱᱟᱹ ᱯᱚᱨᱮ ᱫᱤᱱ ᱠᱷᱚᱱᱜᱮ ᱞᱟᱜᱟᱣ ᱦᱩᱭᱩᱜᱼᱟ ᱟᱫᱚ ᱟᱹᱞᱤᱧ ᱦᱚᱸᱛᱚ ᱱᱤᱛᱚᱜ ᱫᱚ ᱯᱩᱨᱟᱹ ᱟᱹᱞᱤᱧ ᱦᱚᱸᱛᱚ ᱢᱮᱱᱟᱜ ᱞᱤᱧ ᱜᱮᱭᱟ ᱟᱹᱞᱤᱧ ᱦᱚᱸᱛᱚ ᱜᱟᱯᱟ ᱢᱮᱭᱟᱝ ᱱᱤᱛᱚᱜ ᱫᱚ ᱢᱮᱱᱟᱜ ᱞᱤᱧ ᱜᱮᱭᱟ ᱦᱟᱸᱜ ᱦᱳᱭ ᱛᱚ ᱴᱷᱤᱠ ᱜᱮᱭᱟ ᱛᱟᱦᱚᱞᱮ ᱜᱟᱯᱟᱜᱮ ᱦᱟᱸᱜ ᱦᱳᱭᱛᱚ ᱴᱷᱤᱠ ᱜᱮᱭᱟ ᱴᱷᱤᱠ ᱜᱮᱭᱟ ᱜᱟᱯᱟᱜᱮ ᱦᱳᱭ ᱴᱷᱤᱠ ᱜᱮᱭᱟ ᱦᱳᱭ ᱦᱳᱭ